ᱦᱮᱞᱳ ᱦᱮᱞᱳ ᱢᱮᱱᱫᱟᱹᱧ ᱦᱚᱞᱟ ᱠᱟᱹᱥᱤᱯᱩᱨᱤᱧ ᱪᱟᱞᱟᱣ ᱞᱮᱱᱟ ᱟᱫᱚ ᱱᱤᱭᱟᱹ ᱤᱭᱟᱹ ᱤᱭᱟᱹ ᱡᱷᱤᱞᱯᱤ ᱞᱟᱹᱰᱩ ᱠᱚ ᱰᱩᱸᱵᱩᱜ ᱞᱟᱹᱰᱩ ᱠᱚᱧ ᱡᱚᱢ ᱠᱮᱫᱟ ᱟᱫᱚ ᱟᱹᱰᱤ ᱥᱤᱵᱤᱞ ᱠᱟᱱᱟ ᱟᱫᱚ ᱟᱞᱮ ᱚᱲᱟᱜ ᱦᱚᱲᱤᱧ ᱟᱹᱜᱩᱣᱟᱫ ᱠᱚᱣᱟ ᱟᱫᱚ ᱟᱞᱮ ᱚᱲᱟᱜ ᱦᱚᱲ ᱠᱚ ᱢᱮᱱᱫᱟ ᱟᱹᱰᱤ ᱥᱤᱵᱤᱞ ᱠᱟᱱᱟ ᱜᱟᱯᱟ ᱛᱟᱦᱞᱮ ᱫᱚᱥ ᱵᱟᱡᱮᱧ ᱪᱟᱞᱟᱜᱼᱟ ᱟᱨ ᱟᱨ ᱟᱨ ᱟᱨ ᱟᱨ ᱟᱹᱜᱩ ᱦᱚᱴᱚ ᱠᱟᱜ ᱢᱮ